ᱜᱚᱢᱠᱮ ᱡᱚᱦᱟᱨ ᱜᱮ ᱟᱢ ᱫᱚ ᱰᱮᱞᱤᱵᱷᱟᱨᱤ ᱮᱡᱮᱱᱴ ᱛᱚ ᱤᱧ ᱫᱚ ᱱᱤᱨᱢᱟᱞ ᱢᱟᱱᱰᱤᱧ ᱞᱟᱹᱭ ᱫᱟ ᱚᱲᱟᱜ ᱛᱤᱧ ᱫᱚ ᱟᱲᱟ ᱛᱟᱞᱟ ᱴᱚᱞᱟ ᱟᱨ ᱡᱮᱞᱟ ᱛᱤᱧ ᱫᱚ ᱯᱚᱪᱷᱤᱢ ᱵᱚᱨᱫᱷᱚᱢᱟᱱ ᱟᱨ ᱛᱷᱟᱱ ᱫᱚ ᱠᱟᱠᱥᱟ ᱟᱨ ᱯᱳᱥᱴ ᱵᱟᱢᱩᱱᱟᱲᱟ ᱛᱚ ᱠᱟᱛᱷᱟ ᱫᱚ ᱦᱩᱭᱩᱜ ᱠᱟᱱᱟ ᱡᱮ ᱤᱧ ᱜᱚᱛᱚ ᱯᱚᱸᱪᱤᱥᱮ ᱡᱟᱱᱩᱣᱟᱨᱤ

ᱢᱤᱫᱴᱟᱝ ᱡᱤᱱᱥ ᱟᱨ ᱚᱱᱟ ᱥᱟᱶᱛᱮ ᱢᱤᱫᱴᱟᱝ ᱥᱟᱨᱴ ᱥᱮ ᱟᱝᱨᱚᱵᱽ ᱚᱰᱟᱨ ᱞᱮᱫ ᱟᱹᱧ ᱟᱨ ᱚᱱᱟ ᱨᱮᱭᱟᱜ ᱜᱚᱱᱚᱝ ᱫᱚ ᱛᱟᱦᱮᱸ ᱠᱟᱱᱟ ᱟᱨᱮ ᱥᱟᱭ ᱴᱟᱠᱟ ᱟᱨ ᱥᱟᱨᱴ ᱨᱮᱭᱟᱜ ᱜᱚᱱᱚᱝ ᱫᱚ ᱛᱟᱦᱮᱸ ᱠᱟᱱᱟ ᱢᱚᱬᱮ ᱥᱟᱭ ᱴᱟᱠᱟ

ᱤᱧ ᱡᱟᱦᱟᱸ ᱤᱧ ᱡᱟᱦᱟᱸ ᱰᱮᱞᱤᱵᱷᱟᱨᱤ ᱮᱰᱰᱨᱮᱥ ᱥᱮ ᱰᱮᱞᱤᱵᱷᱟᱨᱤ ᱨᱮᱭᱟᱜ ᱡᱟᱦᱟᱸ ᱴᱷᱟᱶ ᱤᱧ ᱮᱢ ᱠᱟᱫ ᱛᱟᱦᱮᱱᱟ ᱛᱚ ᱚᱸᱰᱮ ᱠᱳᱱᱳ ᱚᱥᱩᱵᱤᱫᱟ ᱠᱷᱟ ᱛᱤᱨ ᱛᱮ ᱵᱟ ᱪᱩᱧ ᱠᱟ ᱫᱤᱧᱟ ᱥᱮ ᱠᱚᱱᱚ ᱮᱴᱠᱮᱴᱚᱬᱮ ᱠᱷᱟ ᱛᱤᱨ ᱚᱸᱰᱮ ᱤᱧ ᱵᱟᱝ ᱤᱧ ᱥᱮᱴᱮᱨ ᱫᱟᱲᱮᱣ ᱠᱟᱱᱟ ᱥᱮ ᱚᱸᱰᱮ ᱫᱚ ᱵᱟ ᱪᱩᱧ ᱠᱟ ᱫᱤᱧᱟ ᱵᱳᱞᱛᱮ ᱜᱮᱞᱮ ᱛᱚ ᱟᱢ ᱠᱤ ᱚᱱᱟ ᱤᱧᱟᱹᱜ ᱚᱱᱟ ᱟᱭᱴᱮᱢ ᱥᱮ ᱚᱱᱟ ᱤᱧᱟᱹᱜ ᱚᱱᱟ ᱚᱰᱟᱨ ᱟᱲᱟ ᱛᱟᱞᱟ ᱴᱚᱞᱟ ᱵᱟᱫᱽ ᱠᱟᱛᱮ ᱤᱧ ᱱᱚᱣᱟ ᱫᱚᱢᱲᱟ ᱫᱚᱢᱲᱟ ᱟᱛᱳᱨᱮᱢ ᱟᱹᱜᱩ ᱫᱟᱲᱮᱭᱟᱜᱼᱟ ᱪᱮᱫᱟᱜ ᱥᱮ ᱤᱧ ᱚᱸᱰᱮ ᱵᱟᱝ ᱛᱟᱦᱮᱱ ᱠᱷᱟᱹᱛᱤᱨ ᱛᱮ ᱤᱧ ᱟᱢᱟᱜ ᱤᱧ ᱚᱱᱟ ᱤᱧᱟᱹᱜ ᱚᱰᱟᱨ ᱵᱟᱝ ᱤᱧ ᱨᱤᱥᱤᱵᱽ ᱫᱟᱲᱮᱭᱟᱜ ᱠᱟᱱᱟ ᱟᱢ ᱡᱩᱫᱤ ᱱᱚᱰᱮ ᱱᱚᱣᱟ ᱫᱚᱢᱲᱟ ᱨᱮ ᱤᱧᱟᱹᱜ ᱚᱰᱟᱨ ᱡᱚᱛᱷᱟ ᱡᱚᱛᱚ ᱴᱟᱭᱤᱢ ᱨᱮᱢ ᱟ ᱜᱩ ᱦᱚᱴᱚᱣᱟᱹᱧ ᱠᱷᱟᱱ ᱟ ᱰᱤ ᱱᱟᱯᱟᱭ ᱦᱩᱭ ᱠᱚᱜᱼᱟ ᱟᱨ